ᱦᱮᱸ ᱞᱟᱹᱭ ᱢᱮ ᱚᱻ ᱤᱧ ᱛᱷᱚᱲᱟ ᱵᱟᱨᱦᱮ ᱧᱚᱜ ᱨᱮᱜᱮ ᱢᱤᱱᱟᱹᱧ ᱠᱟᱫᱤᱧᱟ ᱦᱮᱸ ᱢᱟ ᱞᱟᱹᱭ ᱢᱮ ᱦᱮᱸ ᱦᱮᱸ ᱟᱪᱪᱷᱟ ᱟᱪᱪᱷᱟ ᱢᱮᱱ ᱫᱟᱹᱧ ᱚᱸᱰᱮ ᱯᱟᱛᱟᱨᱮ ᱫᱚᱠᱟᱱ ᱯᱮ ᱵᱟᱹᱭᱥᱟᱹᱣᱟᱢ ᱢᱮᱱ ᱫᱟ ᱛᱚ ᱦᱮᱸ ᱢᱮᱱᱠᱷᱟᱱ ᱱᱤᱛᱚᱜ ᱫᱚ ᱟᱯᱮ ᱫᱚ ᱵᱟᱯᱮ ᱴᱷᱤᱠ ᱠᱟᱫᱟ ᱪᱮᱫ ᱡᱚᱢᱟᱜ ᱯᱮ ᱵᱮᱱᱟᱣᱟ ᱚᱱᱟ ᱫᱚ ᱵᱟᱯᱮ ᱴᱷᱤᱠ ᱠᱟᱫᱟ ᱟᱨᱠᱤ

ᱟᱪᱪᱷᱟ ᱢᱮᱱ ᱫᱟᱹᱧ ᱟᱵᱚ ᱦᱚᱲ ᱵᱚᱭᱦᱟᱣᱟᱜ ᱡᱮᱠᱳᱱᱳ ᱡᱚᱢ ᱧᱩ ᱛᱟᱵᱚᱱ ᱦᱮᱸ ᱡᱮᱢᱚᱱ ᱯᱤᱴᱷᱟᱹᱦᱮᱸ ᱞᱟᱫ ᱱᱤᱭᱟᱹ ᱠᱚ ᱡᱤᱞ ᱯᱤᱴᱷᱟᱹ ᱡᱤᱞ ᱵᱷᱟᱡᱤ ᱦᱮᱸ ᱱᱤᱭᱟᱹ ᱠᱚ ᱡᱩᱫᱤ ᱠᱚᱨᱟᱣ ᱦᱩᱭᱩᱜᱼᱟ ᱛᱚ ᱱᱚᱰᱮ ᱫᱚ ᱠᱤᱱᱛᱩ ᱟᱹᱰᱤ ᱢᱚᱸᱡᱽ ᱟᱠᱷᱨᱤᱧᱚᱜᱼᱟ ᱟᱨ ᱱᱤᱭᱟᱹ ᱠᱷᱚᱡ ᱫᱚ ᱟᱭᱢᱟᱜᱮ ᱢᱟᱱᱮᱢ ᱨᱚᱡᱽᱜᱟᱨ ᱫᱟᱲᱮᱭᱟᱜᱼᱟ ᱪᱮᱫᱟᱜ ᱥᱮ ᱟᱵᱚ ᱱᱤᱭᱟᱹ ᱫᱚ ᱦᱚᱲ ᱦᱚᱯᱚᱱᱟᱜ ᱤᱥᱤᱱ ᱵᱟᱥᱟᱝ ᱫᱚ ᱟᱵᱚ ᱫᱚ ᱥᱮᱭ ᱟᱹᱰᱤ ᱢᱚᱥᱞᱟ ᱫᱤᱭᱮ ᱫᱚ ᱵᱟᱵᱚᱱ ᱤᱥᱤᱱ ᱮᱫᱟ ᱟᱨ ᱟᱹᱰᱤ ᱥᱩᱱᱩᱢ ᱦᱚᱸ ᱵᱟᱵᱚᱱ ᱠᱟᱜᱟᱣᱟᱜ ᱠᱟᱱᱟ ᱢᱟᱱᱮ ᱠᱚᱢ ᱠᱷᱚᱨᱚᱪ ᱛᱮᱜᱮ ᱟᱢ ᱟᱰᱤ ᱢᱚᱸᱡᱽ ᱡᱚᱢᱟᱜ ᱱᱚᱰᱮᱢ ᱤᱥᱤᱱ ᱫᱟᱲᱮᱭᱟᱜ ᱠᱟᱱᱟ ᱟᱫᱚ ᱛᱟᱦᱞᱮ ᱛᱤᱱᱟᱹᱜ ᱜᱟᱱ ᱦᱚᱲ ᱱᱤᱭᱟᱹᱯᱮ ᱤᱥᱤᱱᱟ ᱱᱤᱭᱟᱹ ᱫᱚ ᱟᱪᱪᱷᱟ ᱢᱚᱬᱮ ᱦᱚᱲ ᱛᱮᱫᱚ ᱵᱟᱝ ᱦᱩᱭᱩᱜᱼᱟ ᱯᱟᱥᱮᱪ ᱟᱢ ᱢᱚᱬᱮ ᱦᱚᱲ ᱟᱢ ᱴᱷᱮᱡ ᱢᱮᱱᱟᱜ ᱠᱚᱣᱟ ᱛᱟᱦᱞᱮ ᱟᱨ ᱢᱚᱬᱮ ᱦᱚᱲ ᱜᱟᱱ ᱡᱚᱜᱟᱲ ᱦᱩᱭᱩᱜ ᱛᱟᱢᱟ ᱠᱟᱨᱚᱱ ᱦᱩᱭᱩᱜ ᱠᱟᱱᱟ ᱡᱚᱛᱚ ᱦᱚᱲ ᱛᱚ ᱟᱨ ᱚᱸᱰᱮᱜᱮ ᱫᱚ ᱵᱟᱠᱚ ᱡᱚᱢᱟ ᱢᱟᱱᱮ ᱠᱤᱪᱷᱩ ᱦᱚᱲ ᱫᱚᱠᱚ ᱤᱫᱤᱭᱟᱠᱚ ᱛᱟᱦᱞᱮ ᱚᱱᱟ ᱞᱮᱠᱟ ᱢᱟᱱᱮ ᱡᱟᱭᱜᱟ ᱵᱮᱱᱟᱣ ᱦᱩᱭᱩᱜᱼᱟ ᱪᱮᱜ ᱨᱮ ᱮᱢᱟᱣ ᱠᱚ ᱦᱩᱭᱩᱜᱼᱟ ᱛᱟᱨ ᱯᱚᱨᱮ ᱱᱩᱝᱠᱩ ᱡᱚᱢᱟᱠᱚ ᱱᱚᱰᱮ ᱚᱱᱟ ᱞᱟᱹᱜᱤᱫ ᱚᱱᱟ ᱥᱟᱡᱟᱣ ᱥᱟᱯᱲᱟᱣ ᱞᱟᱜᱤᱫ ᱦᱚᱸ ᱦᱚᱲ ᱫᱚᱨᱠᱟᱨᱟ ᱛᱟᱦᱞᱮ ᱟᱯᱮ ᱟᱨ ᱢᱚᱬᱮ ᱦᱚᱲ ᱡᱚᱜᱟᱲ ᱠᱚᱢ ᱛᱟᱦᱞᱮ ᱱᱚᱝᱠᱟ ᱛᱷᱚᱲᱟ ᱫᱚ ᱤᱥᱤᱱ ᱛᱷᱚᱲᱟ ᱫᱚ ᱥᱟᱟᱡᱟᱣ ᱚᱱᱟ ᱠᱚ ᱞᱟᱜᱟᱜᱼᱟ ᱢᱤᱜ ᱦᱚᱲ ᱫᱚ ᱮᱢ ᱪᱤᱠᱟᱛᱮ ᱟᱢ ᱟᱨ ᱢᱚᱬᱮ ᱦᱚᱲ ᱜᱟᱱ ᱫᱚᱨᱠᱟᱨᱟᱢᱟ ᱛᱟᱦᱞᱮ ᱱᱚᱝᱠᱟᱯᱮ ᱤᱥᱤᱱ ᱞᱮᱠᱷᱟᱡ ᱛᱟᱦᱞᱮ ᱟᱯᱮᱭᱟᱝ ᱢᱟᱱᱮ ᱥᱩᱵᱤᱛᱟ ᱦᱩᱭᱩᱜ ᱛᱟᱯᱮᱭᱟ ᱮᱵᱚᱝ ᱟᱭᱢᱟ ᱯᱮ ᱨᱚᱡᱽᱜᱟᱨᱟ ᱟᱨ ᱡᱮᱢᱚᱱ ᱟᱢ ᱡᱤᱞ ᱯᱤᱴᱷᱟᱹᱢ ᱵᱮᱱᱟᱣ ᱠᱷᱟᱡ ᱛᱟᱦᱞᱮ ᱡᱤᱞ ᱦᱚᱭ ᱛᱚ ᱵᱟᱨᱭᱟ ᱯᱮᱭᱟ ᱠᱩᱴᱤ ᱜᱟᱱ ᱟᱨ ᱠᱟᱴᱤᱜ ᱪᱮᱞᱟᱝ ᱢᱤᱜ ᱦᱚᱯᱚᱱ ᱵᱟᱴᱤ ᱜᱟᱱ ᱦᱚᱞᱚᱝ ᱛᱟᱦᱞᱮ ᱟᱨ ᱵᱤᱥᱤᱭᱟᱜ ᱢᱟᱱᱮ ᱚᱱᱟ ᱟᱨ ᱯᱮ ᱠᱚᱨᱟᱣ ᱫᱟᱲᱮᱭᱟᱜ ᱱᱤᱭᱟᱹ ᱥᱟᱨᱡᱚᱢ ᱥᱟᱠᱟᱢ ᱨᱮ ᱦᱮᱸ ᱢᱟᱱᱮ ᱵᱮᱨᱮᱞ ᱥᱟᱠᱟᱢ ᱨᱮ ᱚᱱᱟ ᱫᱚ ᱡᱚᱛᱚ ᱦᱚᱲ ᱠᱤᱱᱛᱩ ᱟᱰᱤ ᱦᱚᱲ ᱵᱚᱭᱦᱟ ᱫᱚᱠᱚ ᱠᱩᱥᱤᱭᱟᱜᱼᱟ ᱡᱚᱠᱷᱚᱱ ᱜᱮ ᱚᱱᱟ ᱠᱚ ᱧᱮᱞᱟ ᱵᱟᱝ ᱡᱮ ᱥᱟᱨᱡᱚᱢ ᱥᱟᱠᱟᱢ ᱨᱮ ᱤᱥᱤᱱ ᱦᱩᱭᱩᱜ ᱠᱟᱱᱟ ᱠᱟᱨᱚᱱ ᱵᱮᱨᱮᱞ ᱥᱟᱨᱡᱚᱢ ᱥᱟᱠᱟᱢ ᱨᱮ ᱤᱥᱤᱱᱟᱜ ᱫᱚ ᱵᱟᱝ ᱮᱴᱟᱜ ᱜᱮ ᱟᱹᱰᱤ ᱥᱚᱲᱚᱢᱟ ᱟᱨ ᱟᱹᱰᱤ ᱢᱚᱸᱡᱽ ᱵᱩᱡᱷᱟᱹᱜᱼᱟ ᱟᱨᱠᱤ ᱠᱟᱨᱚᱱ ᱦᱩᱭᱩᱜ ᱠᱟᱱᱟ ᱡᱮ ᱛᱤᱦᱤᱧ ᱜᱟᱯᱟ ᱫᱚ ᱵᱟᱡᱟᱨ ᱠᱚᱨᱮ ᱱᱤᱭᱟᱹ ᱠᱚᱫᱚ ᱵᱟᱵᱚᱱ ᱧᱟᱢ ᱫᱟᱥᱮ ᱱᱚᱣᱟ ᱨᱮᱫᱚ ᱵᱟᱵᱚᱱ ᱧᱟᱢ ᱮᱫᱟ ᱛᱟᱦᱞᱮ ᱱᱚᱰᱮ ᱫᱚ ᱯᱟᱛᱟ ᱫᱚ ᱡᱮᱦᱮᱛᱩ ᱮᱠᱮᱱ ᱦᱚᱲ ᱵᱚ ᱡᱟᱣᱨᱟᱜ ᱠᱟᱱᱟ ᱟᱨ ᱡᱚᱠᱷᱚᱱ ᱜᱮ ᱱᱤᱭᱟᱹ ᱠᱚ ᱧᱮᱞᱟ ᱟᱫᱚ ᱦᱟᱸᱜ ᱦᱮᱸ ᱦᱚᱲ ᱥᱚᱢᱟᱡᱽ ᱨᱮᱱᱟᱜ ᱯᱟᱛᱟ ᱮᱴᱟᱜ ᱡᱟᱛᱤ ᱫᱚ ᱵᱟᱠᱚ ᱛᱟᱦᱮᱸᱱᱟ ᱟᱨ ᱱᱚᱰᱮᱸ ᱫᱚ ᱦᱚᱲᱟᱜ ᱜᱮ ᱡᱩᱫᱤ ᱡᱟᱥᱛᱤᱢ ᱤᱥᱤᱱᱟ ᱛᱟᱦᱞᱮ ᱱᱤᱭᱟᱹ ᱫᱚ ᱟᱰᱤ ᱟᱸᱴ ᱠᱚ ᱠᱤᱨᱤᱧᱟ ᱟᱨ ᱟᱭᱢᱟ ᱥᱮᱞᱚᱜ ᱛᱟᱯᱮᱭᱟ ᱟᱨ ᱥᱮᱞ ᱠᱟᱛᱮᱜ ᱱᱚᱰᱮ ᱫᱚ ᱟᱢ ᱦᱚᱭ ᱛᱚ ᱫᱚᱥ ᱴᱟᱠᱟᱢ ᱠᱷᱚᱨᱚᱪ ᱠᱮᱫᱟ ᱢᱤᱫᱴᱟᱝ ᱯᱤᱴᱷᱟᱹ ᱤᱥᱤᱱ ᱞᱟᱹᱜᱤᱫ ᱛᱮ ᱟᱨ ᱚᱱᱟ ᱠᱷᱚᱡ ᱮᱢ ᱧᱮᱞ ᱠᱮᱫᱟ ᱚᱱᱟᱢ ᱰᱚᱵᱚᱞ ᱫᱟᱢ ᱛᱮ ᱚᱱᱟᱢ ᱟᱹᱠᱷᱨᱤᱧ ᱫᱟᱲᱮᱭᱟᱜ ᱠᱟᱱᱟ ᱛᱟᱦᱞᱮ ᱚᱱᱠᱟᱜᱮ ᱟᱰᱤ ᱟᱭᱢᱟ ᱢᱟᱱᱮ ᱡᱟᱹᱥᱛᱤ ᱱᱚᱰᱮ ᱠᱷᱚᱡ ᱮᱢ ᱤᱱᱠᱟᱢ ᱫᱟᱲᱮᱭᱟᱜ ᱠᱟᱱᱟ ᱟᱞᱮ ᱦᱮᱸᱛᱟᱦᱞᱮ ᱟᱞᱮ ᱫᱚ ᱫᱟᱬᱟᱱᱟᱞᱮ ᱛᱚ ᱥᱚᱢᱟᱡᱽ ᱥᱩᱥᱟᱹᱨᱤᱭᱟᱹ ᱛᱚ ᱫᱟᱬᱟ ᱵᱟᱲᱟᱭᱟᱞᱮ ᱵᱤᱵᱷᱤᱱᱱᱚ ᱡᱟᱭᱜᱟ ᱞᱮ ᱪᱟᱞᱟᱜ ᱠᱟᱱᱟ ᱟᱭᱢᱟ ᱡᱟᱭᱜᱟ ᱛᱟᱦᱞᱮ ᱢᱤᱜᱫᱤᱱᱚᱜ ᱧᱟᱯᱟᱢ ᱠᱟᱛᱮ ᱜᱟᱞᱢᱟᱨᱟᱣ ᱦᱩᱭᱩᱜᱼᱟ ᱛᱟᱦᱞᱮ ᱛᱚᱠᱷᱚᱱ ᱦᱟᱸᱜ ᱟᱨᱦᱚᱸ ᱵᱮᱥ ᱛᱮᱧ ᱞᱟᱹᱭᱮᱫᱟ ᱦᱮᱸ ᱵᱮᱥ ᱴᱷᱤᱠ ᱜᱮᱭᱟ ᱛᱚᱵᱮᱧ ᱫᱚᱦᱚᱭ ᱫᱟ ᱦᱮᱸ